ᱟᱞᱮ ᱱᱚᱰᱮ ᱟᱜᱟᱢ ᱴᱚᱴᱷᱟᱨᱮ ᱱᱚᱝᱠᱟᱱᱟᱜ ᱡᱟᱦᱟᱱᱟᱜ ᱜᱷᱟᱛᱚᱠ ᱵᱷᱤᱛᱨᱤ ᱨᱮ ᱞᱟᱹᱲᱦᱟᱹᱭ ᱫᱚ ᱵᱟᱝ ᱦᱩᱭᱟᱠᱟᱱᱟ ᱛᱚ ᱱᱚᱣᱟ ᱵᱟᱨᱮ ᱨᱮᱫᱚ ᱤᱧ ᱫᱚ ᱪᱮᱫ ᱦᱚᱸ ᱵᱟᱹᱧ ᱞᱟᱹᱭ ᱫᱟᱲᱮᱭᱟᱜᱼᱟ ᱟᱨ ᱱᱚᱣᱟ ᱠᱷᱟᱹᱛᱤᱨ ᱤᱧᱟᱹᱜ ᱡᱤᱭᱚᱱ ᱨᱮ ᱡᱟᱦᱟᱱᱟᱜ ᱵᱟᱹᱲᱤᱡ ᱦᱟᱞᱚᱛ ᱨᱮ ᱵᱟᱝᱤᱧ ᱥᱟᱢᱟᱝ ᱟᱠᱟᱱᱟ